ᱱᱮᱛᱟᱨ ᱨᱮᱱ ᱵᱟᱹᱵᱩ ᱛᱮᱠᱚᱧ ᱢᱮᱛᱟᱣ ᱟᱠᱚᱠᱟᱱᱟ ᱡᱮ ᱠᱷᱮᱞᱳᱰ ᱫᱚ ᱵᱟᱵᱚᱱ ᱵᱟᱹᱜᱤᱭᱟᱜᱼᱟ ᱠᱷᱮᱞᱳᱰ ᱫᱚ ᱩᱫᱽᱱᱟᱹᱣ ᱫᱚᱦᱚ ᱠᱟᱜᱼᱟ ᱵᱚ ᱡᱮᱢᱚᱱ ᱠᱤ ᱱᱮᱛᱟᱨ ᱨᱮᱱ ᱜᱤᱫᱽᱨᱟᱹ ᱥᱠᱩᱞ ᱠᱚᱠᱚ ᱥᱮᱱᱚᱜ ᱠᱟᱱᱟ ᱥᱚᱦᱚᱨ ᱵᱟᱡᱟᱨ ᱨᱮ ᱟᱨ ᱥᱠᱩᱞ ᱠᱷᱚᱱᱟᱜ ᱯᱟᱲᱦᱟᱣ ᱠᱟᱛᱮ ᱠᱚ ᱦᱤᱡᱩᱜ ᱠᱟᱱᱟ ᱟᱨ ᱢᱳᱵᱟᱭᱤᱞ ᱨᱮᱠᱚ ᱵᱤᱨᱚᱥᱛᱚᱜ ᱠᱟᱱᱟ ᱞᱮᱠᱤᱱ ᱚᱱᱟᱜᱤᱧ ᱵᱩᱡᱷᱟᱣ ᱵᱟᱛᱟᱣ ᱠᱚ ᱛᱟᱦᱮᱱᱟ ᱥᱮ ᱵᱟᱹᱵᱩ ᱢᱳᱵᱟᱭᱤᱞ ᱛᱮᱫᱚ ᱵᱚᱦᱩᱛ ᱠᱷᱟᱹᱛᱤ ᱦᱮᱱᱟᱜ ᱛᱟᱵᱚᱱᱟ ᱡᱮᱢᱚᱱ ᱠᱤ ᱢᱮᱫ ᱨᱮᱱᱟᱜ ᱨᱚᱥᱱᱤ ᱦᱚᱸ ᱪᱟᱵᱟᱜ ᱠᱟᱱᱟ ᱯᱟᱲᱦᱟᱣ ᱨᱮ ᱰᱤᱥᱴᱟᱵᱚᱜ ᱠᱟᱱᱟ ᱟᱨ ᱠᱷᱮᱞᱳᱰ ᱰᱟᱺᱦᱤ ᱦᱚᱸ ᱚᱠᱛᱚ ᱵᱟᱵᱚ ᱮᱢᱟᱣᱟᱠᱟᱱᱟ ᱞᱮᱠᱤᱱ ᱚᱱᱟ ᱠᱷᱟᱹᱛᱤᱨ ᱛᱮ ᱱᱤᱛᱚᱜ ᱢᱳᱵᱟᱭᱤᱞ ᱠᱚᱫᱚ ᱵᱟᱹᱜᱤᱭᱟᱜ ᱯᱮ ᱟᱨ ᱮᱱᱮᱡ ᱰᱟᱦᱟᱨ ᱥᱮᱡ ᱪᱟᱞᱟᱜ ᱯᱮ ᱮᱱᱮᱡ ᱞᱮᱱᱠᱷᱟᱱ ᱪᱮᱫ ᱦᱩᱭᱩᱜ ᱛᱟᱦᱮᱱᱟ ᱦᱚᱲᱢᱚ ᱠᱚ ᱴᱷᱤᱠ ᱛᱟᱦᱮᱱ ᱛᱟᱢᱟ ᱵᱩᱠᱷᱟᱨ ᱛᱩᱠᱷᱟᱨ ᱨᱮᱭᱟᱜ ᱛᱚ ᱵᱩᱠᱟᱨ ᱠᱚ ᱵᱟᱝ ᱦᱤᱡᱩᱜ ᱛᱟᱵᱚᱱᱟ ᱟᱨ ᱞᱟᱦᱟ ᱥᱮᱡ ᱵᱚᱱ ᱛᱟᱲᱟᱢ ᱫᱟᱲᱮᱭᱟᱜᱼᱟ ᱠᱷᱮᱞ ᱛᱟᱦᱮᱱ ᱠᱷᱟᱱ ᱵᱤᱥᱥᱚ ᱨᱮ ᱥᱟᱱᱟᱢ ᱜᱮᱠᱚ ᱵᱟᱲᱟᱭ ᱵᱚᱱᱟ ᱟᱨ ᱵᱟᱵᱚ ᱠᱷᱮᱞ ᱠᱷᱟᱱ ᱫᱚ ᱵᱟᱠᱚ ᱵᱟᱲᱟᱭ ᱵᱚᱱᱟ ᱚᱱᱟᱛᱮ ᱱᱮᱛᱟᱨ ᱨᱮᱱ ᱜᱤᱫᱽᱨᱟᱹ ᱠᱚᱧ ᱢᱮᱛᱟ ᱠᱚ ᱠᱟᱱᱟ ᱟᱯᱮ ᱫᱚ ᱠᱷᱮᱞᱳᱰ ᱫᱚ ᱟᱞᱚ ᱯᱮ ᱵᱟᱹᱜᱤᱭᱟᱜᱼᱟ ᱠᱷᱮᱞᱳᱰ ᱫᱚ ᱫᱚᱦᱚᱭ ᱛᱟᱵᱚᱱ ᱯᱮ ᱡᱮᱢᱚᱱ ᱠᱤ ᱢᱳᱵᱟᱭᱤᱞ ᱨᱮᱯᱮ ᱵᱤᱞᱚᱥᱛᱚᱜ ᱠᱟᱱᱟ ᱛᱚ ᱯᱟᱲᱦᱟᱜ ᱰᱤᱥᱴᱟᱨᱵ ᱥᱚᱢᱚᱭ ᱯᱮ ᱵᱮᱨᱵᱟᱫᱮᱜᱼᱟ ᱥᱚᱢᱚᱭ ᱫᱚ ᱵᱟᱝ ᱵᱮᱨᱵᱟᱫ ᱠᱟᱛᱮ ᱡᱮᱢᱚᱱ ᱱᱚᱣᱟᱨᱮ ᱠᱤ ᱢᱚᱱ ᱜᱟᱲᱤᱭᱟᱹ ᱠᱟᱛᱮᱜ ᱠᱷᱮᱞᱳᱰ ᱫᱚᱵᱚᱱ ᱫᱚᱦᱚ ᱠᱟᱜᱼᱟ ᱛᱟᱠᱤ ᱟᱵᱚᱨᱮᱱ ᱦᱤᱡᱩᱜ ᱯᱤᱲᱦᱤ ᱨᱮ ᱦᱤᱡᱩᱜ ᱜᱤᱫᱽᱨᱟᱹ ᱠᱚᱦᱚᱸ ᱟᱯᱮᱭᱟᱜ ᱧᱮᱞ ᱦᱚᱨᱟ ᱛᱮ ᱩᱱᱠᱩ ᱦᱚᱸᱠᱚ ᱞᱟᱦᱟ ᱥᱮᱫ ᱠᱚ ᱛᱟᱲᱟᱢᱟ ᱟᱨ ᱵᱟᱝᱠᱷᱟᱱ ᱫᱚ ᱟᱵᱚᱣᱟᱜ ᱠᱷᱚᱛᱤ ᱦᱩᱭᱩᱜ ᱛᱟᱵᱚᱱᱟ ᱚᱱᱟᱛᱮ ᱥᱚᱦᱚᱨ ᱵᱟᱡᱟᱨ ᱦᱚᱸᱠᱚ ᱥᱮᱱᱚᱜ ᱠᱟᱱᱟ ᱡᱟᱦᱟᱱᱟᱜ ᱜᱮ ᱟᱭᱤᱥ ᱠᱨᱤᱢ ᱱᱚᱣᱟ ᱠᱚᱠᱚ ᱡᱚᱢᱮᱜᱼᱟ ᱜᱟᱞᱟᱫ ᱪᱤᱪ ᱠᱚ ᱚᱱᱟ ᱠᱚ ᱡᱮᱢᱚᱱ ᱟᱞᱩ ᱠᱚ ᱵᱮᱣᱦᱟᱨ ᱢᱟ ᱟᱨ ᱵᱟᱝᱠᱷᱟᱱ ᱥᱟᱱᱟᱢ ᱪᱟᱵᱟᱠᱟᱜᱼᱟ